ᱤᱧ ᱡᱟᱦᱟᱸ ᱜᱤᱫᱽᱨᱟᱹ ᱠᱚ ᱵᱟᱵᱚᱫ ᱡᱟᱦᱟᱧ ᱦᱩᱫᱤᱧ ᱟᱠᱟᱱ ᱠᱟᱹᱴᱤᱡ ᱜᱤᱫᱽᱨᱟᱹ ᱫᱚ ᱮᱱᱠᱷᱟᱱ ᱯᱟᱸᱪ ᱵᱚᱪᱷᱚᱨ ᱠᱷᱚᱱ ᱯᱚᱨ ᱛᱷᱮᱠᱮ ᱫᱚ ᱩᱱᱤᱫᱚ ᱚᱞᱚᱜ ᱯᱟᱲᱦᱟᱜ ᱜᱮ ᱡᱟᱹᱨᱩᱲ ᱠᱟᱱᱟ ᱮᱱᱠᱷᱟᱱ ᱩᱱᱤᱫᱚ ᱤᱱᱟᱹ ᱚᱠᱛᱮ ᱨᱮᱫᱚ ᱩᱱᱤ ᱫᱚᱡᱟᱦᱟᱱᱟᱜ ᱫᱚ ᱵᱟᱝ ᱪᱮᱫ ᱠᱷᱟᱱᱜᱮ ᱵᱷᱟᱜᱮᱭᱟ ᱪᱤᱠᱟᱹ ᱞᱮᱠᱟᱛᱮ ᱟᱵᱚ ᱥᱟᱱᱛᱟᱲ ᱥᱚᱢᱟᱡᱽ ᱚᱞᱚᱜ ᱯᱟᱲᱦᱟᱜ ᱨᱮᱜᱮᱵᱚᱱ ᱠᱚᱢᱟ ᱟᱫᱚ ᱠᱷᱟᱱ ᱤᱧᱫᱩᱧ ᱢᱮᱱᱟ ᱡᱟᱦᱟᱱᱟᱜ ᱮᱴᱟᱜ ᱠᱟᱹᱢᱤ ᱮᱢᱟᱱ ᱠᱚ ᱵᱟᱝ ᱪᱮᱫ ᱞᱟᱦᱟ ᱠᱟᱛᱮᱫ ᱮᱱᱠᱷᱟᱱ ᱯᱟᱲᱦᱟᱜ ᱜᱮ ᱞᱟᱦᱟ ᱨᱮᱫᱚ ᱵᱚᱱ ᱜᱚᱲᱚ ᱥᱚᱯᱚᱦᱚᱫ ᱵᱚᱱ ᱮᱢᱟ ᱠᱚᱣᱟ ᱪᱮᱫ ᱵᱚᱱ ᱦᱩᱫᱤᱥ ᱜᱮᱭᱟᱱ ᱵᱚᱱ ᱮᱢᱟ ᱠᱚᱣᱟ ᱟᱨ ᱮᱱᱠᱷᱟᱱ ᱛᱷᱚᱲᱟ ᱜᱟᱱ ᱠᱚ ᱞᱟᱹᱴᱩᱜ ᱮᱢᱟᱱ ᱞᱮᱱᱠᱷᱟᱱ ᱫᱚ ᱮᱱᱠᱷᱟᱱ ᱥᱟᱛ ᱛᱷᱮᱠᱮ ᱟᱴ ᱵᱚᱪᱷᱚᱨ ᱫᱚᱥ ᱵᱚᱪᱷᱚᱨ ᱞᱮᱱᱠᱷᱟᱱ ᱫᱚ ᱤᱱᱟᱹ ᱩᱢᱮᱨ ᱨᱮᱫᱚ ᱮᱱᱠᱷᱟᱱ ᱚᱲᱟᱜ ᱨᱮᱱᱟᱜ ᱫᱟᱜ ᱛᱷᱟᱹᱨᱤ ᱵᱟᱹᱴᱤ ᱚᱱᱟ ᱦᱚᱸᱵᱚᱱ ᱥᱮᱲᱟ ᱟᱠᱚᱣᱟ ᱮᱱᱠᱷᱟᱱ ᱚᱱᱠᱟ ᱠᱚᱦᱚᱸ ᱞᱟᱹᱠᱛᱤ ᱜᱮᱭᱟ ᱟᱵᱚᱫᱚ ᱚᱞᱚᱜ ᱯᱟᱲᱦᱟᱣ ᱦᱚᱸᱵᱚᱱ ᱥᱮᱲᱟ ᱦᱚᱪᱚ ᱠᱚᱣᱟ ᱟᱨ ᱡᱟᱦᱟᱸ ᱟᱵᱚ ᱚᱲᱟᱜ ᱨᱮᱱᱟᱜ ᱠᱟᱹᱢᱤ ᱠᱚᱦᱚᱸ ᱵᱚᱱ ᱪᱮᱫ ᱟᱠᱚᱣᱟ ᱟᱫᱚ ᱠᱟᱹᱴᱤᱡ ᱜᱤᱫᱽᱨᱟᱹ ᱫᱚ ᱮᱱᱠᱷᱟᱱ ᱢᱟᱲᱟᱝᱨᱮ ᱤᱧᱫᱩᱧ ᱢᱮᱱᱟ ᱤᱧᱟᱹᱜ ᱦᱩᱫᱤᱥ ᱫᱚᱭ ᱢᱮᱱᱟ ᱚᱞᱚᱜ ᱯᱟᱲᱦᱟᱜ ᱜᱮᱵᱚᱱ ᱥᱮᱲᱟ ᱟᱠᱚᱣᱟ ᱪᱮᱫ ᱟᱠᱚᱣᱟ ᱚᱱᱟᱜᱮ ᱤᱧᱫᱚ ᱵᱩᱜᱤᱧ ᱜᱩᱱᱟᱹᱱ ᱟᱠᱟᱱᱟ ᱟᱫᱚ ᱠᱟᱹᱢᱤ ᱠᱚᱨᱮᱱ ᱫᱚ ᱤᱱᱟᱹ ᱯᱟᱲᱦᱟᱣ ᱩᱢᱟᱹᱨ ᱚᱠᱛᱮ ᱦᱩᱭᱩᱜ ᱥᱟᱶ ᱥᱟᱶ ᱛᱮᱜᱮ ᱦᱟᱸᱜ ᱛᱷᱚᱲᱟ ᱛᱷᱚᱲᱟᱜᱮ ᱯᱟᱲᱦᱟᱣ ᱯᱟᱲᱦᱟᱣ ᱛᱮᱜᱮ ᱦᱟᱸᱜ ᱠᱟᱹᱢᱤ ᱠᱚᱫᱚᱵᱚᱱ ᱪᱮᱫ ᱟᱠᱚᱣᱟ